ᱛᱟᱦᱚᱞᱮ ᱥᱟᱱᱛᱟᱲ ᱥᱚᱢᱟᱡᱽ ᱨᱮᱭᱟᱜ ᱡᱮᱴᱟ ᱡᱮᱴᱟᱧ ᱵᱟᱲᱟᱭ ᱠᱟᱫᱟ ᱥᱮᱧ ᱵᱟᱲᱟᱭᱟ ᱱᱚᱣᱟ ᱫᱚ ᱦᱩᱭᱩᱜ ᱠᱟᱱᱟ ᱱᱚᱣᱟ ᱞᱟᱹᱠ ᱤᱭᱟᱹ ᱢᱚᱬᱮ ᱢᱚᱬᱮ ᱜᱚᱴᱮᱱ ᱢᱚᱬᱮ ᱦᱚᱲ ᱤᱭᱟᱹ ᱢᱟᱱᱮ ᱯᱟᱹᱦᱤᱞ ᱫᱚ ᱢᱟᱺᱡᱷᱤ ᱦᱟᱲᱟᱢ ᱡᱚᱜᱽ ᱢᱟᱺᱡᱷᱤ ᱡᱚᱜᱽ ᱯᱟᱨᱟᱱᱤᱠ ᱜᱚᱰᱮᱛ ᱱᱩᱠᱩ ᱠᱚ ᱛᱟᱦᱮᱱᱟ ᱱᱩᱠᱩ ᱜᱮ ᱟᱛᱳ ᱪᱟᱞᱟᱣ ᱵᱟᱱᱟᱣ ᱠᱚ ᱦᱚᱲ ᱟᱫᱚ ᱢᱟᱺᱡᱷᱤ ᱦᱟᱲᱟᱢ ᱫᱚ ᱱᱩᱭ ᱫᱚ ᱟᱪᱟᱨ ᱵᱤᱪᱟᱹᱨ ᱨᱮᱱ ᱱᱟᱭᱠᱮ ᱫᱚ ᱯᱩᱡᱟᱹᱼᱯᱟᱴ ᱨᱮᱱ ᱟᱨᱻ ᱡᱚᱜᱽᱢᱟᱺᱡᱷᱤ ᱵᱟᱵᱟ ᱩᱱᱤ ᱫᱚ ᱡᱟᱭᱦᱳᱠ ᱱᱚᱣᱟ ᱡᱮᱴᱟ ᱟᱞᱮ ᱱᱚᱸᱰᱮ ᱫᱚ ᱮᱱᱛᱮᱫ ᱡᱮᱴᱟ ᱵᱟᱯᱞᱟ ᱚᱱᱩᱥᱴᱷᱟᱱ ᱠᱚ ᱦᱩᱭᱩᱜᱼᱟ ᱚᱱᱟ ᱨᱮ ᱩᱱᱤᱭᱟᱜ ᱠᱟᱹᱢᱤ ᱢᱮᱱᱟᱜ ᱛᱟᱭᱟ ᱵᱷᱟᱸᱰᱟᱱ ᱜᱩᱨᱩᱜ ᱨᱮ ᱩᱱᱤᱭᱟᱜ ᱠᱟᱹᱢᱤ ᱢᱮᱱᱟᱜ ᱛᱟᱭᱟ ᱟᱨᱻ ᱱᱩᱠᱩ ᱱᱩᱭ ᱜᱚᱰᱮᱛ ᱵᱟᱵᱟ ᱜᱚᱰᱮᱛ ᱵᱟᱵᱟ ᱫᱚ ᱱᱩᱭ ᱫᱚ ᱱᱚᱣᱟ ᱪᱟᱣᱞᱮ ᱪᱩᱨᱩᱡ ᱠᱚ ᱵᱷᱮᱡᱟ ᱠᱚᱭ ᱩᱴᱷᱟᱹᱣᱟ ᱟᱨ ᱥᱮ ᱡᱟᱦᱟᱸᱱᱟᱜ ᱟᱪᱟᱨᱼᱵᱤᱪᱟᱹᱨ ᱨᱮ ᱜᱚᱰᱮᱛ ᱵᱟᱵᱟ ᱫᱚ ᱥᱟᱱᱟᱢ ᱮᱱᱛᱮᱫ ᱟᱛᱳ ᱨᱮᱱ ᱥᱮ ᱠᱩᱞᱦᱤ ᱨᱮᱱ ᱠᱚᱭ ᱵᱟᱰᱟᱭ ᱦᱚᱪᱚ ᱠᱚᱣᱟ ᱟᱨ ᱩᱱᱤᱭᱟᱜ ᱦᱚᱦᱚ ᱞᱮᱠᱟᱛᱮ ᱠᱚ ᱟᱛᱳ ᱦᱚᱲ ᱠᱚᱠᱚ ᱡᱟᱣᱨᱟᱜᱼᱟ ᱟᱨᱻ ᱤᱱᱟᱹ ᱜᱮ ᱟᱨ ᱡᱟᱦᱟᱸᱱᱟᱜ ᱫᱚ ᱵᱟᱝ ᱤᱱᱟᱹᱜ ᱦᱟᱹᱵᱤᱡ ᱜᱤᱧ ᱵᱟᱰᱟᱭᱟ ᱟᱫᱚ ᱱᱤᱭᱟᱹ ᱜᱮ ᱠᱟᱛᱷᱟ ᱫᱚ